ᱦᱚᱲᱢᱚ ᱥᱟᱶᱟᱨ ᱱᱟᱯᱟᱭ ᱫᱚᱦᱚᱭ ᱨᱮᱭᱟᱜ ᱢᱤᱫ ᱯᱟᱱᱛᱷᱟ ᱫᱚ ᱠᱟᱱᱟ ᱯᱷᱩᱴᱵᱚᱞ ᱮᱱᱮᱡ ᱢᱟᱦᱟᱸ ᱯᱷᱩᱴᱵᱚᱞ ᱮᱱᱮᱡ ᱛᱟᱞᱟ ᱛᱮᱫᱚ ᱦᱚᱲᱢᱚ ᱥᱟᱶᱟᱨ ᱟᱹᱰᱤ ᱱᱟᱯᱟᱭ ᱛᱟᱦᱮᱸᱱᱚᱜ ᱟ ᱥᱟᱶᱛᱮ ᱢᱚᱱᱮ ᱨᱮᱭᱟᱝ ᱪᱟᱞ ᱡᱚᱛᱚᱢ ᱪᱟᱵᱟᱜ ᱟ ᱢᱮᱱ ᱫᱚ ᱠᱟᱹᱢᱤ ᱠᱚᱨᱮ ᱱᱟᱯᱟᱭ ᱛᱮ ᱢᱚᱱᱮ ᱜᱟᱹᱰᱤᱭᱚᱜ ᱟ ᱚᱱᱟ ᱥᱟᱶ ᱥᱟᱶᱛᱮ ᱯᱷᱩᱴᱵᱚᱞ ᱮᱱᱮᱡ ᱛᱟᱞᱟ ᱛᱮᱫᱚ ᱫᱮᱥ ᱨᱮ ᱫᱤᱥᱚᱢ ᱨᱮ ᱟᱯᱲᱮᱭᱟᱜ ᱢᱤᱫ ᱵᱷᱮᱜᱟᱨ ᱩᱯᱨᱩᱢ ᱛᱮᱭᱟᱨᱚᱜ ᱟ ᱡᱟᱦᱟᱸ ᱫᱚ ᱢᱤᱫ ᱢᱮᱱᱛᱮ ᱦᱚᱲ ᱠᱚ ᱩᱨᱩᱢ ᱢᱮᱭᱟ